ᱦᱳᱭ ᱟᱞᱮ ᱚᱲᱟᱜ ᱨᱮ ᱯᱚᱛᱚᱵ ᱠᱚᱫᱚ ᱢᱮᱱᱟᱜ ᱜᱮᱭᱟ ᱚᱱᱟ ᱯᱚᱛᱚᱵ ᱠᱚᱫᱚ ᱟᱹᱰᱤ ᱨᱚᱠᱚᱢᱟᱱᱟᱜ ᱯᱚᱛᱚᱵ ᱠᱚ ᱢᱮᱱᱟᱜᱼᱟ ᱡᱮᱢᱚᱱ ᱮᱞᱠᱷᱟ ᱟᱨ ᱵᱤᱸᱫᱩᱼᱪᱟᱱᱫᱟᱱ ᱫᱟᱲᱮᱜᱮ ᱫᱷᱚᱱ ᱟᱹᱰᱤ ᱚᱱᱠᱟᱜᱮ ᱢᱮᱱᱟᱜᱼᱟ ᱯᱚᱛᱚᱵ ᱠᱚ ᱟᱫᱚ ᱚᱱᱟ ᱯᱚᱛᱚᱵ ᱠᱚ ᱢᱩᱫᱽ ᱨᱮᱫᱚ ᱤᱧᱫᱚ ᱦᱤᱛᱟᱹᱞ ᱯᱩᱛᱷᱤᱧ ᱠᱩᱥᱤᱭᱟᱜᱼᱟ ᱪᱮᱫᱟᱜ ᱥᱮ ᱦᱤᱛᱟᱹᱞ ᱯᱩᱛᱷᱤ ᱨᱮᱫᱚ ᱟᱹᱰᱤ ᱨᱚᱠᱚᱢ ᱵᱚᱸᱜᱟᱼᱵᱩᱨᱩ ᱵᱷᱟᱸᱰᱟᱱ ᱵᱟᱯᱞᱟ ᱡᱟᱹᱛᱤ ᱵᱮᱨᱮᱫ ᱨᱮᱭᱟᱜ ᱠᱟᱛᱷᱟ ᱠᱚ ᱢᱮᱱᱟᱜᱼᱟ ᱚᱱᱟᱛᱮ ᱚᱱᱟᱸᱸ ᱯᱩᱛᱷᱤ ᱫᱚ ᱫᱚᱢᱮᱧ ᱠᱩᱥᱤᱭᱟᱜᱼᱟ ᱚᱱᱟ ᱦᱤᱛᱟᱹᱨ ᱨᱮᱫᱚ ᱡᱮᱢᱚᱱ ᱵᱟᱦᱟ ᱥᱚᱦᱨᱟᱭ ᱨᱮ ᱪᱮᱫ ᱞᱮᱠᱟᱢ ᱵᱚᱸᱜᱟᱭᱟ ᱚᱱᱟ ᱠᱚᱨᱮᱱᱟᱜ ᱦᱚᱸ ᱢᱮᱱᱟᱜᱼᱟ ᱟᱨ ᱚᱲᱟᱜ ᱵᱚᱸᱜᱟᱼᱜᱳᱲᱟ ᱵᱚᱸᱜᱟ ᱚᱱᱟ ᱠᱚᱨᱮᱱᱟᱜ ᱦᱚᱸ ᱢᱮᱱᱟᱜ ᱜᱮᱭᱟ ᱟᱨ ᱟᱵᱚ ᱦᱚᱲ ᱠᱚ ᱚᱠᱟ ᱞᱮᱠᱟ ᱛᱮᱵᱚ ᱥᱟᱢᱴᱟᱜᱼᱟ ᱚᱠᱟ ᱞᱮᱠᱟ ᱠᱟᱛᱮᱵᱚᱱ ᱢᱤᱫᱚᱜᱼᱟ ᱚᱱᱟ ᱠᱚ ᱢᱮᱱᱟᱜᱼᱟ ᱱᱮᱦᱚᱨ ᱞᱮᱠᱟᱛᱮ ᱟᱨ ᱡᱮᱢᱚᱱ ᱠᱟᱹᱢᱤ ᱠᱟᱹᱥᱱᱤ ᱠᱚᱨᱮᱱᱟᱜ ᱦᱚᱸ ᱫᱤᱥᱟᱹ ᱫᱟᱲᱮ ᱠᱚ ᱚᱱᱟᱨᱮ ᱧᱟᱢᱚᱜᱼᱟ ᱚᱱᱟᱛᱮ ᱚᱱᱟ ᱯᱩᱛᱷᱤ ᱫᱚ ᱤᱧᱫᱚ ᱟᱹᱰᱤᱧ ᱠᱩᱥᱤᱭᱟᱜᱼᱟ ᱚᱱᱟ ᱯᱚᱛᱚᱵ ᱫᱚ ᱤᱧᱟᱹᱜ ᱠᱩᱥᱤ ᱨᱮᱭᱟᱜ ᱠᱟᱱᱟ ᱦᱤᱛᱟᱹᱞ